ᱱᱮᱛᱟᱨ ᱫᱚ ᱚᱲᱟᱜ ᱨᱮᱜᱮ ᱜᱟᱞᱟᱝ ᱮᱫᱟᱹᱧ ᱥᱤᱞᱟᱹᱭ ᱠᱟᱬᱦᱟᱭ ᱮᱫᱟᱹᱧ ᱛᱳᱢ ᱥᱚᱪᱟᱭᱮᱫᱟᱹᱧ ᱠᱤ ᱵᱟᱦᱨᱮ ᱨᱮ ᱫᱚᱠᱟᱱᱤᱧ ᱠᱷᱩᱞᱟᱹᱣᱟ ᱦᱚᱲᱤᱧ ᱫᱚᱦᱚ ᱠᱚᱣᱟ ᱟᱹᱠᱷᱨᱤᱧ ᱞᱟᱹᱜᱤᱫ ᱟᱨ ᱛᱷᱚᱲᱟ ᱢᱮᱦᱱᱚᱛᱟᱹᱧ ᱵᱟᱨ ᱯᱚᱭᱥᱟ ᱦᱩᱭᱩᱜ ᱛᱤᱧᱟᱹ ᱟᱨ ᱵᱮᱥ ᱵᱮᱥ ᱰᱤᱡᱟᱭᱤᱱ ᱡᱩᱫᱤ ᱛᱟᱦᱮᱱ ᱨᱚᱜ ᱨᱚᱜ ᱟᱹᱧ ᱜᱟᱞᱟᱝ ᱟᱹᱧ ᱛᱚ ᱵᱟᱦᱨᱮᱧ ᱵᱷᱮᱡᱟᱣᱟ ᱠᱩᱥᱤᱭᱟᱛᱤᱧᱟᱠᱚ ᱛᱚ ᱦᱤᱡᱩᱜ ᱟᱠᱚ ᱤᱫᱤᱭᱟᱠᱚ ᱱᱚᱰᱮ ᱠᱷᱚᱱᱟᱜ ᱜᱮ ᱟᱨ ᱵᱮᱥ ᱵᱮᱥ ᱡᱩᱫᱤ ᱠᱚ ᱠᱩᱥᱤᱭᱟᱜᱼᱟ ᱛᱚ ᱟᱨᱚ ᱰᱷᱮᱨ ᱧᱚᱜ ᱠᱚ ᱢᱤᱛᱟᱹᱧᱟ ᱱᱤᱝᱠᱟᱹ ᱨᱚᱜ ᱟᱞᱮ ᱢᱮ ᱱᱤᱝᱠᱟᱹ ᱰᱤᱡᱟᱭᱤᱱ ᱮᱢᱟᱣᱟᱞᱮ ᱢᱮ ᱛᱚ ᱱᱤᱝᱠᱟᱹᱜᱤᱧ ᱵᱷᱮᱡᱟᱭᱟ ᱵᱷᱮᱡᱟ ᱠᱟᱛᱮ ᱤᱧ ᱛᱷᱚᱲᱟ ᱫᱚᱠᱟᱱ ᱫᱩᱧ ᱢᱟᱨᱟᱝᱟ ᱦᱚᱲ ᱦᱚᱸ ᱜᱟᱹᱰᱤᱛᱮ ᱱᱮᱛᱟᱨ ᱫᱚ ᱜᱟᱹᱰᱤ ᱛᱚ ᱜᱟᱹᱰᱤ ᱨᱤᱧ ᱞᱳᱰᱟ ᱞᱳᱰᱟᱠᱚ ᱤᱫᱤᱭᱟᱠᱚ ᱟᱨ ᱢᱟᱨᱟᱝ ᱧᱚᱜ ᱫᱚᱠᱟᱱ ᱠᱷᱩᱞᱟᱹᱣ ᱠᱟᱛᱮ ᱚᱸᱰᱮ ᱠᱷᱚᱱᱟᱜ ᱜᱮᱠᱚ ᱦᱤᱡᱩᱜᱼᱟ ᱟᱨ ᱠᱚ ᱤᱫᱤᱭᱟ